ᱦᱮᱸ ᱤᱧ ᱫᱚ ᱤᱥᱠᱩᱞ ᱨᱮ ᱯᱮᱱᱴᱤᱝ ᱤᱧ ᱪᱮᱫ ᱟᱠᱟᱫ ᱜᱮᱭᱟ ᱡᱟᱦᱟᱸ ᱫᱚ ᱠᱞᱟᱥ ᱛᱷᱨᱤ ᱨᱮᱧ ᱛᱟᱦᱮᱸᱠᱟᱱᱟ ᱯᱨᱟᱭᱢᱟᱨᱤ ᱤᱥᱠᱩᱞ ᱨᱮ ᱩᱱ ᱡᱚᱠᱷᱚᱱ ᱥᱮᱨ ᱥᱮᱨ ᱚᱱᱮ ᱯᱮᱱᱴᱤᱝ ᱢᱟᱱᱮ ᱢᱤᱫᱴᱮᱱ ᱦᱟᱹᱛᱤ ᱨᱮᱱᱟᱜ ᱪᱷᱚᱵᱤ ᱟᱴ ᱠᱟᱛᱮᱫ ᱚᱱᱟ ᱨᱮ ᱯᱮᱱᱴᱤᱝ ᱠᱟᱛᱮᱫ ᱮᱭ ᱩᱫᱩᱜ ᱟᱹᱫᱤᱧ ᱛᱟᱦᱮᱱᱚᱜᱼᱟ ᱥᱮ ᱚᱱᱠᱟᱱ ᱟᱭᱢᱟ ᱨᱚᱠᱚᱢ ᱡᱤᱵᱽ ᱡᱤᱭᱟᱹᱞᱤ ᱛᱟᱯᱚᱨᱮ ᱪᱟᱸᱫᱚ ᱵᱤᱨ ᱜᱟᱡᱟᱲ ᱯᱚᱨᱤᱵᱮᱥ ᱞᱟᱹᱣᱠᱟᱹ ᱫᱟᱜ ᱨᱮ ᱥᱚᱢᱩᱫᱨᱚ ᱨᱮ ᱟᱹᱛᱩᱜ ᱠᱟᱱ ᱱᱚᱝᱠᱟᱱ ᱟᱭᱢᱟ ᱨᱚᱠᱚᱢ ᱪᱷᱚᱵᱤ ᱢᱟᱱᱮ ᱯᱮᱱᱴᱤᱝ ᱠᱟᱛᱮᱫ ᱚᱱᱮ ᱪᱮᱫ ᱟᱠᱚ ᱪᱮᱫ ᱟᱞᱮ ᱠᱟᱱ ᱛᱟᱦᱮᱱᱚᱜᱼᱟ ᱠᱚ ᱟᱫᱚ ᱚᱸᱰᱮ ᱠᱷᱚᱱ ᱜᱮ ᱟᱭᱢᱟ ᱨᱚᱠᱚᱢ ᱪᱷᱚᱵᱤ ᱥᱮ ᱯᱮᱱᱴᱤᱝᱤᱧ ᱪᱮᱫ ᱟᱠᱟᱫ ᱜᱮᱭᱟ ᱟᱨ ᱡᱮᱨᱚᱠᱚᱢ ᱤᱥᱠᱩᱞ ᱨᱮ ᱵᱮᱥᱤᱨ ᱵᱷᱟᱜᱽ ᱜᱮ ᱡᱤᱵᱽ ᱵᱤᱭᱟᱹᱞᱤᱭᱟᱜ ᱯᱩᱥᱤ ᱠᱚ ᱥᱮᱛᱟ ᱠᱚ ᱜᱩᱰᱩ ᱠᱚ ᱩᱝᱠᱩ ᱠᱚᱣᱟᱜ ᱪᱷᱚᱵᱤ ᱜᱮ ᱡᱟᱹᱥᱛᱤ ᱞᱮ ᱢᱟᱱᱮ ᱯᱮᱱᱴᱤᱝᱮᱫ ᱠᱟᱱ ᱛᱟᱦᱮᱱᱟ